ᱟᱛᱳ ᱨᱮ ᱥᱟᱜᱟᱲᱚᱢ ᱠᱚ ᱩᱛᱱᱟᱹᱣ ᱞᱟᱹᱜᱤᱫ ᱰᱟᱦᱟᱨ ᱨᱮ ᱰᱟᱦᱟᱨ ᱠᱚ ᱢᱚᱸᱡᱽ ᱛᱮ ᱵᱮᱱᱟᱣ ᱦᱳᱭᱳᱜᱼᱟ ᱟᱨ ᱥᱟᱶᱛᱮ ᱥᱚᱨᱠᱟᱨ ᱯᱟᱦᱴᱟ ᱠᱷᱚᱱ ᱦᱚᱸ ᱚᱱᱟ ᱰᱟᱦᱟᱨ ᱵᱮᱱᱟᱣ ᱨᱮ ᱜᱚᱲᱚ ᱮᱢ ᱦᱳᱭᱳᱜᱼᱟ